ᱫᱤᱥᱟᱹ ᱠᱚᱣᱟ ᱨᱩᱠᱷᱤᱭᱟᱹ ᱟᱱ ᱥᱟᱶᱛᱟ ᱨᱮ ᱥᱟᱹᱱᱛᱤ ᱥᱟᱵ ᱫᱚᱦᱚᱭ ᱞᱟᱹᱜᱤᱫ ᱟᱹᱱ ᱵᱮᱵᱚᱥᱛᱟ ᱨᱮ ᱪᱮᱫ ᱩᱭᱦᱟᱹᱨ ᱞᱟᱹᱠᱛᱤᱜ ᱠᱟᱱᱟ ᱫᱤᱥᱚᱢ ᱨᱮ ᱠᱟᱹᱭ ᱵᱟᱹᱲᱛᱤ ᱨᱮᱱᱟᱜ ᱟᱨ ᱵᱟᱛ ᱨᱮ ᱟᱢ ᱪᱮᱫ ᱮᱢ ᱢᱚᱱᱮᱭᱟ ᱟᱨ ᱟᱵᱚ ᱪᱮᱫ ᱞᱮᱠᱟᱛᱮ ᱱᱚᱣᱟ ᱴᱮᱠᱟᱣ ᱫᱟᱨᱟᱢ ᱞᱟᱹᱠᱛᱤᱜ ᱠᱟᱱ ᱛᱟᱵᱚᱱᱟ